ᱦᱟᱢᱟᱞ ᱦᱚᱲᱢᱚ ᱦᱚᱲ ᱠᱚ ᱱᱟᱯᱟᱭ ᱜᱮ ᱛᱟᱦᱮᱱ ᱞᱟᱹᱜᱤᱫ ᱛᱮᱫᱚ ᱡᱟᱦᱟᱸᱭ ᱟᱛᱳ ᱠᱚᱨᱮ ᱠᱚ ᱛᱟᱦᱮᱱᱟ ᱩᱱᱠᱩ ᱫᱚ ᱢᱤᱫ ᱠᱟᱹᱢᱤ ᱜᱮᱠᱚ ᱛᱟᱦᱮᱱᱟ ᱤᱧᱟᱹᱜ ᱞᱟᱹᱭ ᱫᱚ ᱠᱟᱹᱢᱤ ᱞᱮᱠᱷᱟᱱ ᱜᱮ ᱦᱚᱲᱢᱚ ᱦᱚᱸ ᱵᱮᱥ ᱛᱟᱦᱮᱱᱟ ᱟᱨ ᱜᱤᱫᱽᱨᱟᱹ ᱦᱚᱸ ᱵᱮᱥ ᱠᱚ ᱛᱟᱦᱮᱱᱟ ᱱᱮᱛᱟᱨ ᱫᱚ ᱰᱟᱠᱛᱟᱨ ᱦᱚᱸᱠᱚ ᱢᱮᱱᱟ ᱨᱮᱥᱴ ᱞᱟᱹᱜᱤᱫ ᱰᱷᱮᱨ ᱠᱟᱹᱢᱤ ᱦᱚᱸ ᱢᱟᱱᱟᱣᱮᱭᱟᱠᱚ ᱦᱟᱢᱟᱞ ᱛᱩᱞ ᱦᱚᱸ ᱵᱟᱝ ᱠᱚ ᱛᱩᱞ ᱚᱪᱚᱣᱟᱜᱼᱟ ᱚᱱᱟᱛᱮ ᱦᱚᱲᱢᱚ ᱦᱚᱸ ᱢᱚᱴᱟᱜ ᱠᱟᱱᱟ ᱟᱨ ᱦᱟᱢᱟᱞ ᱦᱚᱲᱢᱚ ᱱᱟᱯᱟᱭ ᱛᱟᱦᱮᱱ ᱞᱟᱹᱜᱤᱫ ᱟᱭᱨᱮᱱ ᱵᱷᱤᱴᱟᱢᱤᱱ ᱴᱚᱱᱤᱠ ᱡᱚᱢ ᱫᱚᱨᱠᱟᱨ ᱟᱞᱴᱨᱟᱥᱟᱣᱩᱱᱰ ᱫᱚᱨᱠᱟᱨ ᱜᱤᱫᱽᱨᱟᱹ ᱱᱟᱯᱟᱭ ᱜᱮ ᱢᱮᱱᱟᱭᱟ ᱥᱮ ᱵᱟᱝᱜᱮ ᱱᱮᱛᱟᱨ ᱫᱚ ᱵᱮᱥ ᱛᱮ ᱵᱟᱢ ᱪᱤᱠᱤᱛᱥᱟ ᱞᱮᱱᱠᱷᱟᱱ ᱪᱮᱫ ᱯᱚᱨᱚᱠ ᱯᱨᱳᱵᱞᱮᱢ ᱠᱚᱪᱚ ᱦᱩᱭᱩᱜᱼᱟ ᱚᱱᱟᱛᱮ ᱦᱟᱨᱮᱠ ᱢᱟᱹᱦᱤᱱᱟᱹ ᱰᱚᱠᱴᱚᱨ ᱪᱮᱠᱟᱯ ᱦᱚᱸ ᱫᱚᱨᱠᱟᱨ ᱠᱟᱱᱟ